ᱨᱤᱥᱤᱵ ᱢᱮ ᱦᱮᱞᱳ ᱟᱢ ᱠᱤ ᱵᱟᱦᱟ ᱢᱟᱞᱟ ᱫᱚᱠᱟᱱ ᱨᱮᱱ ᱢᱮᱱᱮᱡᱟᱨᱮᱢ ᱞᱟᱹᱭ ᱮᱫᱟ ᱤᱧ ᱫᱚ ᱵᱟᱸᱠᱩᱲᱟ ᱟᱹᱛᱩ ᱠᱷᱚᱱ ᱥᱩᱱᱤᱭᱟ ᱠᱤᱥᱠᱩ ᱞᱟᱹᱭ ᱤᱫᱟᱹᱧ ᱢᱮᱱᱫᱟᱹᱧ ᱡᱮ ᱟᱞᱮᱭᱟᱜ ᱚᱲᱟᱜ ᱨᱮ ᱢᱤᱫᱴᱟᱱ ᱵᱟᱯᱞᱟ ᱢᱮᱱᱟᱜ ᱟᱠᱟᱫᱟ ᱛᱚ ᱟᱫᱚ ᱛᱟᱦᱞᱮ ᱚᱱᱟ ᱠᱚ ᱥᱟᱡᱟᱣ ᱞᱟᱹᱜᱤᱫ ᱜᱤᱧ ᱯᱷᱳᱱᱟᱠᱟᱫᱟ ᱡᱮ ᱪᱮᱫ ᱞᱮᱠᱟᱯᱮ ᱥᱟᱡᱟᱣ ᱛᱟᱦᱮᱸᱱᱟ ᱟᱞᱮ ᱫᱚ ᱱᱚᱝᱠᱟ ᱥᱟᱡᱟᱣ ᱨᱮᱱᱟᱜ ᱢᱮᱱᱟᱜ ᱛᱟᱞᱮᱭᱟ ᱡᱟᱦᱟᱸ ᱫᱚ ᱜᱮᱴ ᱨᱮ ᱡᱟᱛᱮ ᱵᱟᱦᱟ ᱨᱮᱱᱟᱜ ᱢᱤᱫᱴᱟᱝ ᱜᱮᱴ ᱛᱟᱦᱮᱸᱱᱢᱟ ᱟᱨ ᱛᱟᱯᱚᱨᱮ ᱜᱮᱴ ᱠᱷᱚᱱ ᱮᱦᱚᱵ ᱠᱟᱛᱮᱫ ᱟᱨ ᱪᱷᱟᱢᱰᱟ ᱥᱮᱫ ᱛᱷᱚᱲᱟ ᱜᱟᱱ ᱥᱟᱡᱟᱣ ᱛᱟᱦᱮᱸᱱᱟ ᱛᱟᱨᱯᱚᱨᱮ ᱟᱨᱦᱚᱸ ᱡᱟᱦᱟᱸ ᱥᱮᱱᱛᱮ ᱫᱟᱠᱟ ᱠᱚᱠᱚ ᱡᱚᱢᱟ ᱚᱱᱛᱮ ᱨᱮᱦᱚᱸ ᱛᱷᱚᱲᱟ ᱥᱟᱡᱟᱣ ᱛᱟᱦᱮᱸᱱᱟ ᱛᱚ ᱠᱩᱥᱱᱤ ᱵᱟᱦᱟ ᱠᱚ ᱟᱨ ᱜᱳᱞᱟᱯ ᱵᱟᱦᱟ ᱠᱚ ᱟᱛᱮ ᱪᱮᱫᱞᱮᱠᱟ ᱯᱮ ᱥᱟᱡᱟᱣᱟ ᱟᱨ ᱛᱤᱱᱟᱹᱜ ᱜᱟᱱ ᱠᱟᱹᱣᱰᱤ ᱠᱚ ᱛᱤᱱᱟᱹᱜ ᱜᱟᱱ ᱴᱟᱠᱟ ᱠᱚ ᱞᱟᱜᱟᱜᱼᱟ ᱦᱮᱸ ᱟᱫᱚ ᱛᱚᱵᱩ ᱨᱮᱦᱚᱸ ᱛᱤᱱᱟᱹᱜ ᱜᱟᱱ ᱠᱟᱛᱮ ᱞᱟᱜᱟᱣ ᱠᱚᱜᱼᱟ ᱡᱩᱫᱤ ᱚᱱᱟ ᱠᱚ ᱞᱟᱹᱭ ᱠᱮᱭᱟᱢ ᱛᱟᱦᱞᱮ ᱠᱷᱚᱱ ᱫᱚ ᱱᱟᱯᱟᱭ ᱦᱩᱭ ᱠᱚᱜᱼᱟ ᱦᱩᱸ ᱦᱮᱸ ᱴᱷᱤᱠᱜᱮᱭᱟ ᱛᱟᱦᱞᱮ ᱮᱵᱟᱨᱮ ᱟᱞᱮ ᱯᱷᱟᱜᱩᱱ ᱵᱚᱸᱜᱟ ᱨᱮ ᱵᱟᱯᱞᱟ ᱢᱮᱱᱟᱜ ᱟᱠᱟᱫ ᱛᱟᱞᱮᱭᱟ ᱛᱚ

ᱛᱤᱥ ᱢᱟᱱᱮ ᱛᱤᱱᱟᱹᱜ ᱜᱟᱱ ᱵᱟᱦᱟ ᱠᱚ ᱟᱨ ᱪᱮᱫᱞᱮᱠᱟ ᱯᱮ ᱞᱟᱜᱟᱣᱟ ᱟᱪᱪᱷᱟ ᱴᱷᱤᱠᱜᱮᱭᱟ ᱛᱟᱦᱚᱞᱮ ᱮᱸᱜ ᱯᱷᱟᱜᱩᱱ ᱵᱚᱸᱜᱟ ᱨᱮ ᱟᱞᱮᱭᱟᱜ ᱵᱟᱯᱞᱟ ᱨᱮ ᱥᱟᱡᱟᱣᱟᱯᱮ ᱛᱟᱦᱚᱞᱮ ᱵᱤᱥ ᱦᱟᱡᱟᱨ ᱜᱮ ᱠᱟᱛᱷᱟ ᱛᱟᱦᱮᱸᱭᱮᱱᱟ ᱠᱩᱲᱤ ᱜᱤᱫᱽᱨᱟᱹᱣᱟᱜ ᱵᱟᱯᱞᱟ ᱠᱟᱱ ᱛᱟᱞᱮᱭᱟ ᱦᱮᱸ